ᱤᱧ ᱡᱚᱠᱷᱚᱱ ᱮᱭᱟᱭ ᱪᱟᱱᱟᱪ ᱨᱮᱧ ᱯᱟᱲᱦᱟᱜ ᱠᱟᱱ ᱛᱟᱦᱮᱸ ᱩᱱ ᱚᱠᱛᱚ ᱟᱞᱮ ᱟᱛᱳ ᱨᱮ ᱦᱩᱞ ᱢᱟᱦᱟ ᱞᱮᱥᱟᱲ ᱡᱮᱦ ᱛᱮ ᱡᱟᱦᱟᱸ ᱞᱟᱠᱪᱟᱨ ᱟᱠᱷᱟᱲᱟ ᱥᱟᱯᱲᱟᱣ ᱞᱮᱱᱟ ᱚᱱᱟ ᱨᱮ ᱚᱱᱚᱬᱦᱮᱸ ᱞᱟᱹᱭ ᱥᱚᱫᱚᱨ ᱞᱮᱫᱟ ᱚᱱᱟ ᱚᱱᱚᱬᱦᱮᱸ ᱞᱟᱹᱭ ᱠᱟᱛᱮ ᱟᱹᱰᱤ ᱨᱟᱹᱥᱠᱟᱹᱧ ᱟᱴᱠᱟᱨ ᱞᱮᱫᱟ ᱡᱟᱦᱟᱸ ᱠᱚ ᱟᱸᱡᱚᱢ ᱞᱮᱫᱟ ᱩᱱᱠᱩ ᱦᱚᱸ ᱛᱤ ᱛᱷᱟᱭᱚ ᱠᱟᱛᱮ ᱩᱱᱠᱩ ᱦᱚᱸ ᱟᱹᱰᱤ ᱜᱟᱱ ᱠᱚ ᱥᱟᱨᱦᱟᱣ ᱞᱮᱫᱤᱧᱟᱹ ᱱᱤᱭᱟᱹ ᱚᱱᱚᱬᱦᱮᱸ ᱟᱬᱛᱤ ᱡᱚᱠᱷᱚᱱ ᱩᱭᱦᱟᱹᱨ ᱠᱮᱷᱠᱟᱱ ᱜᱷᱚᱴᱚᱱᱟ ᱛᱟᱭᱚᱢ ᱫᱟᱨᱟᱢ ᱛᱮ ᱟᱨᱦᱚᱸ ᱱᱚᱝᱠᱟ ᱜᱮ ᱟᱱᱚᱬᱦᱮᱸ ᱞᱟᱹᱭ ᱨᱮᱱᱟᱜ ᱟᱸᱥ ᱢᱚᱱᱮ ᱨᱮ ᱦᱮᱡ ᱞᱮᱱᱟ ᱟᱨ ᱚᱱᱚᱬᱦᱮᱸ ᱞᱟᱹᱭ ᱨᱮᱱᱟᱜ ᱜᱟᱹᱠᱷᱩᱲᱤᱭᱟᱹ ᱦᱤᱥᱟᱹᱵᱽ ᱛᱮ ᱤᱧ ᱤᱧᱦᱚᱸ ᱡᱟᱛᱮ ᱵᱮᱱᱟᱣ ᱫᱟᱲᱮᱭᱟᱜ ᱚᱱᱟ ᱠᱩᱠᱢᱩᱧ ᱧᱮᱞ ᱞᱮᱫᱟ